ᱤᱧᱟᱹᱜ ᱴᱚᱴᱷᱟᱨᱮ ᱟᱹᱰᱤ ᱜᱟᱱ ᱮᱴᱟᱜ ᱜᱟᱶᱛᱟ ᱨᱮᱱ ᱦᱚᱲ ᱠᱚ ᱵᱟᱥᱚᱜᱼᱟ ᱡᱟᱦᱟᱸ ᱞᱮᱠᱟ ᱟᱞᱮ ᱱᱚᱣᱟ ᱟᱹᱛᱩ ᱠᱚᱨᱮᱱ ᱱᱚᱣᱟ ᱟᱹᱛᱩ ᱨᱮᱱ ᱪᱟᱞᱟᱜᱼᱟᱞᱮ ᱵᱟᱦᱟ ᱮᱱᱮᱡ ᱠᱚ ᱜᱟᱛᱮ ᱜᱟᱯᱟᱛᱮ ᱢᱟᱱᱮ ᱡᱚᱛᱚ ᱦᱚᱲ ᱢᱮᱥᱟᱼᱢᱤᱥᱤ ᱠᱟᱛᱮᱫ ᱠᱷᱚᱠᱨᱚ ᱟᱹᱛᱩ ᱠᱚᱨᱮᱱ ᱦᱚᱸ ᱜᱟᱶᱛᱟ ᱢᱮᱱᱟᱜᱼᱟ ᱛᱟᱞᱮ ᱚᱸᱰᱮ ᱦᱚᱸ ᱩᱱᱠᱩ ᱦᱚᱸᱠᱚ ᱴᱷᱤᱠᱟᱹ ᱟᱠᱟᱫ ᱞᱮᱭᱟ ᱟᱨᱚ ᱚᱱᱠᱟ ᱜᱮ ᱟᱭᱢᱟ ᱟᱹᱛᱩ ᱠᱚ ᱡᱮᱭᱥᱮ ᱠᱚ ᱨᱚᱲᱟ ᱠᱚᱨᱮᱱᱦᱚᱸ ᱤᱭᱟᱹ ᱤᱭᱟᱹ ᱠᱚᱨᱮᱦᱚᱸ ᱤᱭᱟᱹ ᱠᱚ ᱛᱟᱦᱮᱱᱟ ᱵᱟᱝᱟ ᱚᱱᱠᱟ ᱜᱮ ᱟᱨᱚ ᱟᱞᱮ ᱦᱚᱸ ᱛᱚ ᱚᱱᱠᱟᱜᱮ ᱡᱚᱛᱚ ᱜᱮᱠᱚ ᱴᱷᱤᱠᱟᱹ ᱟᱠᱟᱫ ᱞᱮᱜᱮᱭᱟ ᱟᱨᱚ ᱟᱞᱮ ᱱᱚᱶᱟ ᱠᱚᱨᱮ ᱦᱚᱸ ᱧᱮᱞ ᱡᱚᱢ ᱠᱚ ᱦᱩᱭᱩᱜᱼᱟ ᱥᱮ ᱛᱚ ᱱᱮᱶᱛᱟ ᱠᱚᱜᱮᱭᱟᱞᱮ ᱱᱮᱶᱛᱟ ᱵᱟᱨᱛᱮ ᱦᱩᱭᱩᱜ ᱜᱮᱭᱟ ᱟᱠᱚ ᱦᱚᱸᱠᱚ ᱱᱮᱶᱛᱟ ᱞᱮ ᱜᱮᱭᱟ ᱪᱮᱫᱟᱜ ᱥᱮ ᱜᱟᱶᱛᱟ ᱞᱮᱠᱟᱱᱟᱜ ᱟᱞᱮ ᱦᱚᱸ ᱚᱱᱠᱟ ᱜᱮ ᱡᱚᱛᱚ ᱦᱚᱲ ᱜᱮᱠᱚ ᱴᱷᱤᱠᱟᱹ ᱟᱠᱟᱫ ᱞᱮᱭᱟ ᱡᱤᱞᱟᱹᱢ ᱠᱚ ᱦᱩᱭᱩᱜᱼᱟ ᱱᱚᱣᱟ ᱠᱚᱨᱮ ᱟᱞᱮ ᱠᱚᱨᱮ ᱦᱚᱸ ᱵᱟᱦᱟ ᱮᱱᱮᱡ ᱠᱚᱞᱮ ᱪᱟᱞᱟᱜᱼᱟ ᱥᱚᱦᱚᱨᱟᱭ ᱮᱱᱮᱡᱽ ᱠᱚᱞᱮ ᱪᱟᱞᱟᱜᱼᱟ ᱜᱟᱶᱛᱟ ᱢᱮᱱᱟᱜᱼᱟ ᱟᱹᱰᱤ ᱜᱟᱱ ᱟᱹᱛᱩ ᱟᱹᱰᱤ ᱜᱟᱶᱛᱟ ᱦᱮᱱᱟᱜ ᱞᱮᱭᱟ ᱫᱚᱢᱮ ᱟᱹᱰᱤ ᱟᱭᱢᱟ ᱟᱨᱦᱚᱸ ᱚᱱᱠᱟ ᱜᱮ ᱤᱭᱟᱹ ᱠᱚᱦᱚᱸ ᱢᱮᱱᱟᱜᱼᱟ ᱡᱟᱦᱟᱸ ᱞᱮᱠᱟ ᱠᱤ ᱦᱟᱯᱮᱱᱟᱦᱟᱸᱜ ᱟᱨᱚ ᱪᱮᱫ ᱞᱮᱠᱟ ᱠᱚ ᱢᱮᱱᱟ ᱜᱟᱶᱛᱟ ᱫᱚ ᱟᱨᱚ ᱚᱱᱠᱟ ᱜᱮ ᱟᱭᱢᱟ ᱟᱹᱛᱩ ᱢᱮᱱᱟᱜᱼᱟ ᱤᱭᱟᱹ ᱞᱟᱹᱜᱤᱫ ᱛᱮ ᱟᱨᱚ ᱚᱱᱠᱟ ᱜᱮ ᱩᱱᱠᱩ ᱦᱚᱸᱠᱚ ᱴᱷᱤᱠᱟᱹ ᱵᱟᱲᱟ ᱟᱠᱟᱫ ᱞᱮᱜᱮᱭᱟ ᱟᱨᱚ ᱤᱭᱟᱹ ᱠᱚᱦᱚᱸ ᱤᱭᱟᱹ ᱠᱚ ᱦᱩᱭᱩᱜᱼᱟ ᱡᱟᱦᱟᱱᱟᱜ ᱤᱭᱟᱹ ᱠᱚᱦᱚᱸ ᱡᱤᱞ ᱡᱚᱢ ᱠᱚᱨᱮ ᱠᱚᱢᱤᱴᱤ ᱤᱭᱟᱹ ᱠᱚᱦᱚᱸ ᱛᱚ ᱚᱱᱟ ᱠᱚᱨᱮ ᱦᱚᱸ ᱤᱭᱟᱹ ᱦᱚᱪᱚ ᱟᱠᱟᱫ ᱠᱚᱜᱮᱭᱟ ᱡᱟᱦᱟᱱᱟᱜ ᱠᱚ ᱱᱟᱦᱟᱸᱜ ᱤᱭᱟᱹ ᱠᱚᱨᱮᱱᱟᱜ ᱢᱮᱱᱟᱜᱼᱟ ᱛᱚ ᱥᱮ ᱚᱸᱰᱮ ᱟᱨᱚ ᱪᱮᱫ ᱞᱮᱠᱟ ᱠᱚ ᱢᱮᱱᱟ ᱵᱟᱝ ᱜᱟᱶᱛᱟ ᱛᱟᱦᱮᱱ ᱠᱷᱟᱱ ᱫᱚ ᱚᱱᱠᱟ ᱜᱮ ᱡᱚᱛᱚ ᱦᱚᱲ ᱜᱟᱛᱮᱼᱜᱟᱯᱟᱛᱮ ᱚᱱᱠᱟ ᱜᱮ ᱡᱚᱛᱚ ᱦᱚᱲᱮᱢ ᱛᱟᱦᱮᱱᱟ ᱟᱨᱦᱚᱸ ᱦᱟᱸᱰᱮ ᱱᱟᱰᱮ ᱜᱚᱴᱟ ᱜᱮ ᱦᱩᱭᱩᱜᱼᱟ ᱥᱮ ᱵᱟᱦᱟ ᱥᱚᱦᱚᱨᱟᱭ ᱠᱚ ᱮᱢᱟᱱ ᱛᱮᱭᱟᱜ ᱛᱚ ᱮᱱᱠᱷᱟᱱ ᱫᱚ ᱤᱭᱟᱹ ᱡᱚᱛᱚ ᱦᱚᱲ ᱜᱮ ᱴᱷᱤᱠᱟᱹᱼᱴᱷᱤᱠᱤ ᱠᱚ ᱦᱩᱭᱟᱠᱟᱱ ᱜᱮᱭᱟ ᱟᱠᱚ ᱦᱚᱸᱠᱚ ᱱᱮᱶᱛᱟ ᱞᱮᱭᱟ ᱟᱞᱮ ᱦᱚᱸᱠᱚ ᱱᱮᱶᱛᱟ ᱞᱮᱭᱟ ᱟᱞᱮ ᱦᱚᱸᱞᱮ ᱱᱮᱶᱛᱟ ᱠᱚᱣᱟ ᱚᱱᱠᱟ ᱜᱮ ᱡᱚᱛᱚ ᱦᱚᱲ ᱜᱟᱛᱮᱼᱜᱟᱯᱟᱛᱮ ᱪᱟᱞᱟᱜ ᱟᱞᱮ ᱦᱟᱸᱰᱮᱱ ᱨᱮᱱ ᱱᱟᱰᱮᱱ ᱨᱮᱱ ᱛᱚ ᱚᱱᱠᱟ ᱜᱮ ᱵᱟᱦᱟ ᱮᱱᱮᱡᱽ ᱠᱚ ᱡᱮᱭᱥᱤ ᱠᱤ ᱴᱮᱞᱠᱳ ᱠᱚᱨᱮ ᱦᱩᱭᱩᱜᱼᱟ ᱵᱟᱦᱟ ᱮᱱᱮᱡᱽ ᱤᱫᱤ ᱠᱚᱣᱟ ᱠᱚ ᱡᱟᱦᱟᱸᱛᱤᱥ ᱛᱚ ᱟᱞᱮ ᱦᱚᱸᱞᱮ ᱪᱟᱞᱟ ᱦᱟᱠᱟᱱᱟ ᱪᱟᱞᱟᱣ ᱵᱟᱲᱟ ᱟᱠᱟᱱᱟᱞᱮ ᱤᱫᱤ ᱵᱟᱲᱟ ᱟᱠᱟᱫ ᱞᱮᱜᱮᱭᱟᱠᱚ ᱛᱚ ᱚᱱᱠᱟ ᱜᱮ ᱛᱚ ᱚᱱᱠᱟ ᱜᱮ ᱟᱞᱮ ᱦᱚᱸ ᱫᱚᱢᱮ ᱤᱭᱟᱹ ᱞᱮ ᱤᱭᱟᱹ ᱛᱤᱱᱟᱹᱜ ᱜᱟᱶᱛᱟ ᱨᱮ ᱦᱮᱱᱟᱜ ᱞᱮᱭᱟ